ᱦᱮᱸ ᱡᱚᱦᱟᱨ ᱜᱮ ᱢᱚᱸᱡᱽ ᱵᱟᱲᱟ ᱜᱮ ᱦᱮᱸ ᱤᱧ ᱦᱚᱸ ᱢᱚᱸᱡᱽ ᱵᱟᱲᱟ ᱜᱮ ᱟᱫᱚ ᱜᱚᱲᱚᱢ ᱜᱤᱫᱽᱨᱟᱹ ᱜᱮ ᱦᱟᱸᱜ ᱞᱩᱥᱩ ᱯᱩᱥᱩ ᱦᱚᱞᱟᱜᱮ ᱰᱠᱛᱚᱨ ᱥᱮᱡ ᱮ ᱤᱫᱤ ᱞᱮᱫᱮᱭᱟ ᱟᱡ ᱵᱟᱵᱟ ᱱᱚᱜ ᱚᱭ ᱫᱟᱜ ᱡᱟᱲᱤᱭᱫᱟᱭ ᱱᱟᱥᱮ ᱱᱟᱥᱮ ᱟᱫᱚ ᱜᱤᱫᱽᱨᱟᱹ ᱦᱚᱲ ᱩᱱᱤ ᱫᱚ ᱠᱩᱞᱦᱤ ᱠᱚᱨᱮ ᱱᱟᱞᱟ ᱠᱚᱨᱮ ᱜᱟᱛᱮ ᱵᱟᱲᱟᱭᱱᱟ ᱥᱮᱨᱢᱟ ᱫᱟᱜ ᱛᱮ ᱞᱚᱦᱚᱜ ᱮᱱᱛᱮ ᱵᱟᱝ ᱫᱚ ᱪᱮᱜ ᱴᱷᱟᱸᱰᱟ ᱠᱷᱩᱜ ᱢᱟᱫᱟ ᱞᱟᱜᱟᱣ ᱠᱟᱣ ᱫᱮᱭᱟ ᱦᱮᱸ ᱱᱮᱛᱟᱨ ᱫᱚ ᱦᱚᱸᱜ ᱚᱭ ᱠᱷᱳᱨᱩᱣᱟᱜ ᱤᱭᱟᱹ ᱵᱚᱨᱥᱟ ᱦᱩᱲᱩᱞᱮ ᱨᱚᱦᱚᱭᱟ ᱦᱟᱸᱜ ᱜᱟᱪᱷᱤ ᱠᱚᱞᱮ ᱮᱨ ᱠᱟᱫᱟ ᱟᱫᱚ ᱚᱱᱟᱜᱮ ᱵᱚᱞᱮ ᱨᱮᱰᱤᱜ ᱠᱟᱱᱟ ᱞᱮ ᱟᱫᱚ ᱱᱚᱜ ᱚᱭ ᱡᱟᱜᱮ ᱱᱟᱥᱮ ᱱᱟᱥᱮ ᱫᱟᱜ ᱫᱟ ᱡᱟᱥᱛᱤ ᱧᱚᱜ ᱫᱟᱜ ᱞᱮᱠᱷᱟᱡ ᱟᱫᱚ ᱞᱮ ᱞᱟᱜᱟᱜᱼᱟ ᱟᱨᱻ ᱰᱟᱝᱨᱟ ᱠᱚ ᱠᱚ ᱟᱛᱤᱧ ᱵᱟᱲᱟᱭ ᱮᱫᱟ ᱵᱟᱹᱭᱦᱟᱹᱲ ᱠᱚᱨᱮ ᱜᱟᱪᱷᱤ ᱡᱚᱨᱟ ᱠᱚᱜᱮᱞᱮ ᱦᱚᱨᱦᱚ ᱵᱟᱲᱟᱭᱮᱫᱟ ᱵᱟ ᱪᱚ ᱟᱞᱮ ᱢᱟ ᱦᱚᱸᱜ ᱚᱭ ᱜᱚᱲᱚᱢ ᱦᱟᱲᱟᱢ ᱜᱚᱲᱚᱢ ᱵᱩᱰᱷᱤ ᱜᱚᱜᱚ ᱵᱟᱵᱟ ᱦᱚᱸᱠᱚ ᱫᱮᱭᱟ ᱠᱮᱫᱟ ᱩᱱᱫᱤᱱ ᱠᱷᱚᱡ ᱜᱮ ᱟᱞᱮ ᱢᱟ ᱥᱮᱨᱢᱟ ᱡᱟᱲᱤ ᱫᱟᱜ ᱛᱮᱜᱮᱞᱮ ᱪᱟᱥᱚᱜᱼᱟ ᱟᱨ ᱮᱠᱷᱚᱱᱚ ᱰᱟᱝᱨᱟ ᱠᱟᱰᱟ ᱱᱟᱦᱮᱞ ᱠᱚ ᱛᱮᱜᱮ ᱥᱤ ᱥᱟᱜᱟᱲ ᱦᱚᱸ ᱤᱛᱟᱹ ᱠᱚᱦᱚᱸ ᱚᱱᱟ ᱢᱟᱨᱮᱭᱟᱜ ᱠᱚᱜᱮᱞᱮ ᱫᱚᱦᱚ ᱵᱟᱲᱟᱣ ᱠᱟᱜᱼᱟ ᱩᱱᱫᱤᱱ ᱠᱷᱚᱡ ᱜᱮ ᱚᱱᱟ ᱜᱮ ᱪᱟᱞᱟᱜ ᱠᱟᱱᱟ ᱦᱮᱸᱻ ᱟᱫᱚ ᱦᱮᱸ ᱟᱫᱚ ᱟᱞᱮ ᱱᱚᱣᱟ ᱠᱚᱨᱮ ᱫᱚ ᱚᱝᱠᱟ ᱵᱮᱵᱚᱥᱛᱟ ᱥᱩᱡᱳᱜᱽ ᱥᱩᱵᱤᱫᱟ ᱦᱚᱸ ᱵᱟᱱᱩᱜᱼᱟ ᱛᱚ ᱟᱫᱚ ᱛᱟᱞᱦᱮ ᱯᱚᱨᱟᱢᱚᱥᱚ ᱦᱩᱭᱩᱜᱼᱟ ᱟᱢ ᱥᱟᱛᱮ ᱜᱮ ᱵᱟᱝ ᱵᱟᱝ ᱟᱞᱮ ᱱᱚᱰᱮ ᱫᱚ ᱠᱮ ᱯᱤ ᱮᱥ ᱠᱚᱦᱚᱸ ᱵᱟᱠᱚ ᱦᱮᱡ ᱵᱟᱲᱟᱜᱼᱟ ᱛᱚ ᱦᱮᱸ ᱦᱮᱸ ᱦᱮᱸ ᱦᱮᱸ ᱵᱮᱥ ᱴᱷᱤᱠ ᱜᱮᱭᱟ ᱟᱞᱮ ᱛᱟᱞᱦᱮ ᱟᱛᱩ ᱨᱮ ᱢᱤᱜᱫᱤᱱ ᱞᱮ ᱜᱚᱞᱯᱚ ᱵᱟᱲᱟ ᱞᱮᱜᱮ ᱢᱤᱜᱫᱤᱱ ᱫᱚ ᱡᱚᱛᱚ ᱞᱮ ᱪᱟᱞᱟᱜᱼᱟ ᱩᱱᱟᱹᱜ ᱜᱟᱱ ᱡᱚᱠᱷᱚᱱ ᱯᱷᱮᱥᱟᱞᱤᱴᱤ ᱢᱮᱱᱟᱜ ᱠᱟᱫᱟ ᱥᱤᱥᱴᱮᱢ ᱦᱚᱸ ᱵᱚᱫᱚᱞ ᱠᱟᱱᱟ ᱟᱞᱮ ᱫᱚ ᱥᱮᱭ ᱢᱟᱨᱮ ᱥᱮᱨᱢᱟ ᱡᱟᱲᱤ ᱫᱟᱜ ᱜᱮ ᱟᱨᱻ ᱰᱟᱝᱨᱟ ᱠᱟᱰᱟ ᱛᱮ ᱥᱤᱭᱳᱜ ᱪᱟᱥ ᱜᱮ ᱱᱟᱦᱮᱞ ᱛᱮ ᱛᱟᱦᱞᱮ ᱢᱤᱜᱫᱤᱱ ᱞᱮ ᱪᱟᱞᱟᱜᱼᱟ ᱥᱩᱢᱟᱹᱭ ᱠᱟᱛᱮᱜ ᱯᱚᱨᱟᱢᱚᱨᱥᱚ ᱠᱟᱛᱮᱜ ᱦᱮᱸ ᱦᱮᱸ ᱢᱟ ᱛᱟᱦᱞᱮ ᱦᱟᱸᱜ ᱦᱮᱸ ᱦᱮᱸ ᱢᱟ ᱡᱚᱦᱟᱨ ᱜᱮ ᱛᱟᱦᱞᱮ ᱦᱮᱸ